ᱟᱛᱳ ᱴᱚᱞᱟᱨᱮ ᱪᱟᱹᱥᱤ ᱠᱚᱫᱚ ᱟᱭᱢᱟ ᱨᱚᱠᱚᱢ ᱠᱚ ᱟᱵᱟᱫᱟ ᱟᱨᱠᱚ ᱪᱟᱥᱚᱜᱼᱟ ᱡᱟᱦᱟᱸᱫᱚ ᱵᱚᱨᱥᱟ ᱥᱤᱡᱤᱱ ᱨᱮᱫᱚ ᱦᱩᱲᱩᱠᱚ ᱟᱵᱟᱫᱟ ᱦᱩᱲᱩᱦᱚᱸ ᱠᱷᱚᱨᱟᱣ ᱞᱮᱠᱷᱟᱡᱦᱚᱸ ᱦᱩᱭᱩᱜ ᱜᱮᱭᱟ ᱟᱨᱦᱚ ᱡᱟᱹᱥᱛᱤ ᱵᱚᱨᱥᱟ ᱞᱮᱠᱷᱟᱡᱦᱚᱸ ᱰᱩᱵᱟᱹᱞᱮᱱ ᱠᱷᱟᱱ ᱰᱩᱵᱟᱹᱫᱟᱜ ᱼᱮ ᱡᱚᱢᱟ ᱨᱮᱭᱟᱲ ᱥᱤᱡᱤᱱᱨᱮ ᱥᱚᱵᱽᱡᱤ ᱪᱟᱥ ᱦᱩᱭᱩᱜᱼᱟ ᱟᱹᱞᱩ ᱵᱮᱸᱜᱟᱲᱠᱚ ᱢᱟᱹᱨᱤᱪᱠᱚ ᱚᱱᱟᱠᱚ ᱫᱚ ᱛᱷᱚᱲᱟ ᱫᱟᱜ ᱛᱮᱜᱮ ᱦᱩᱭᱩᱜᱼᱟ ᱚᱱᱟᱠᱚ ᱡᱟᱜᱟ ᱨᱮᱫᱚ ᱫᱟᱜ ᱞᱮᱠᱷᱟᱡ ᱫᱚ ᱥᱚᱵᱽᱡᱤᱦᱚᱸ ᱵᱟᱹᱲᱤᱡᱚᱜᱼᱟ ᱥᱮᱭᱟᱜᱼᱟ ᱵᱟᱠᱚ ᱨᱟᱠᱟᱵ ᱫᱟᱲᱮᱭᱟᱜᱼᱟ ᱥᱮ ᱵᱟᱡᱟᱨ ᱠᱚᱨᱮ ᱦᱚᱸ ᱵᱟᱠᱚ ᱟᱹᱠᱷᱨᱤᱧ ᱫᱟᱲᱮᱭᱟᱜᱼᱟ ᱡᱟᱦᱟᱸᱫᱚ ᱠᱨᱤᱥᱚᱠ ᱠᱚ ᱠᱷᱚᱨᱪᱟᱣ ᱟᱠᱟᱱ ᱠᱷᱚᱨᱪᱟ ᱦᱚᱸ ᱵᱟᱝ ᱨᱟᱠᱟᱵ ᱛᱟᱠᱚᱣᱟ ᱱᱚᱣᱟ ᱠᱚᱛᱮ ᱠᱨᱤᱥᱚᱠᱫᱚ ᱟᱹᱰᱤ ᱨᱮᱠᱚ ᱛᱟᱦᱮᱱᱚᱜ ᱠᱟᱱᱟ